ᱜᱷᱟᱨᱚᱸᱡᱽ ᱨᱮ ᱢᱤᱫ ᱛᱤᱨᱞᱟᱹ ᱟᱨ ᱢᱤᱫ ᱠᱚᱲᱟ ᱠᱚᱣᱟᱜ ᱮᱱᱮᱢ ᱫᱚ ᱟᱹᱰᱤ ᱢᱟᱨᱟᱝ ᱜᱮᱭᱟ ᱢᱟᱱᱣᱟ ᱥᱤᱨᱡᱚᱱ ᱨᱮᱭᱟᱜ ᱡᱟᱦᱟᱸ ᱮᱱᱮᱢ ᱢᱮᱱᱟᱜᱼᱟ ᱡᱟᱨᱩᱲ ᱢᱮᱱᱟᱜᱼᱟ ᱚᱱᱟ ᱫᱚ ᱢᱤᱫ ᱛᱤᱨᱞᱟᱹ ᱟᱨ ᱢᱤᱫ ᱠᱚᱲᱟ ᱠᱚᱠᱚ ᱦᱟᱛᱟᱣᱟ ᱜᱷᱟᱨᱚᱸᱡᱽ ᱨᱮ ᱛᱤᱨᱞᱟᱹ ᱠᱚᱣᱟᱜ ᱠᱟᱹᱢᱤ ᱛᱤᱨᱞᱟᱹ ᱠᱚ ᱠᱟᱹᱢᱤᱭᱟ ᱠᱚᱲᱟ ᱠᱚᱣᱟᱜ ᱠᱟᱹᱢᱤ ᱠᱚᱲᱟ ᱠᱚ ᱠᱟᱹᱢᱤᱭᱟ ᱱᱚᱝᱠᱟ ᱜᱮ ᱠᱟᱹᱢᱤ ᱦᱚᱸ ᱵᱷᱟᱜᱟᱠᱟᱱᱟ ᱵᱟᱨᱦᱮ ᱨᱮᱱᱟᱜ ᱦᱟᱢᱟᱞ ᱠᱟᱹᱢᱤ ᱠᱚ ᱠᱚ ᱦᱟᱛᱟᱣᱟ ᱠᱚᱲᱟ ᱠᱚ ᱟᱨ ᱚᱲᱟᱜ ᱨᱮᱱᱟᱜ ᱥᱟᱯᱟᱥᱟᱯᱤ ᱫᱟᱠᱟᱼᱩᱛᱩ ᱜᱮᱡᱼᱜᱩᱨᱤᱡᱽ ᱠᱤᱪᱨᱤᱡ ᱠᱚ ᱥᱟᱯᱟ ᱱᱚᱣᱟ ᱠᱚ ᱡᱚᱢᱼᱧᱩ ᱮᱢ ᱨᱮᱭᱟᱜ ᱫᱟᱭᱤᱛᱛᱚ ᱫᱚ ᱠᱩᱲᱤ ᱠᱚᱠᱚ ᱛᱤᱨᱞᱟᱹ ᱠᱚᱠᱚ ᱦᱟᱛᱟᱣᱟ ᱚᱱᱠᱟ ᱠᱟᱛᱮ ᱠᱟᱹᱢᱤ ᱫᱚ ᱦᱟᱴᱤᱧᱟᱠᱟᱱᱟ ᱟᱨ ᱱᱚᱣᱟ ᱨᱮᱱᱟᱜ ᱮᱱᱮᱢ ᱫᱚ ᱯᱟᱥᱱᱟᱜ ᱠᱟᱱᱟ ᱱᱚᱝᱠᱟ ᱠᱚᱲᱟᱼᱠᱩᱲᱤ ᱵᱟᱯᱞᱟ ᱠᱟᱛᱮ ᱜᱷᱟᱸᱨᱚᱡᱽ ᱵᱮᱱᱟᱣ ᱠᱟᱛᱮ ᱱᱚᱝᱠᱟ ᱱᱚᱣᱟ ᱮᱱᱮᱢ ᱫᱚ ᱢᱤᱫ ᱯᱤᱲᱦᱤ ᱠᱷᱚᱱ ᱟᱨ ᱢᱤᱫ ᱯᱤᱲᱦᱤ ᱱᱚᱝᱠᱟ ᱜᱮ ᱪᱟᱞᱟᱣ ᱤᱫᱤᱜ ᱠᱟᱱᱟ